ᱟᱞᱮ ᱜᱷᱟᱨᱚᱸᱡᱽ ᱨᱮ ᱡᱚᱢᱟᱜ ᱢᱮᱱ ᱛᱮ ᱫᱚ ᱡᱟᱹᱥᱛᱤ ᱠᱟᱭ ᱛᱮ ᱨᱩᱴᱤ ᱫᱟᱠᱟ ᱥᱟᱶ ᱛᱮ ᱟᱲᱟᱜ ᱥᱟᱠᱟᱢ ᱟᱨ ᱚᱱᱟ ᱪᱷᱟᱲᱟ ᱠᱟᱛᱮ ᱥᱚᱯᱛᱟᱦᱚᱨᱮ ᱢᱤᱫ ᱵᱟᱨ ᱫᱤᱱ ᱡᱤᱞ ᱦᱟᱹᱠᱩ ᱦᱚᱸᱞᱮ ᱡᱚᱢ ᱵᱟᱲᱟᱭ ᱜᱮᱭᱟ